ᱥᱟᱨᱯᱷᱤᱝ ᱫᱚ ᱵᱷᱟᱨᱚᱛᱵᱚᱨᱥᱚ ᱨᱮ ᱟᱹᱰᱤᱠᱚ ᱠᱩᱥᱤᱭᱟᱜᱼᱟ ᱠᱚ ᱥᱟᱨᱯᱷᱤᱝ ᱫᱚ ᱟᱹᱰᱤ ᱢᱚᱡᱽ ᱵᱩᱡᱷᱟᱹᱜᱼᱟ ᱚᱱᱟᱛᱮ ᱫᱚᱢᱮ ᱠᱚ ᱠᱩᱥᱤᱭᱟᱜᱼᱟ ᱠᱚ ᱥᱟᱨᱯᱷᱤᱝ ᱫᱟᱜᱨᱮ ᱪᱷᱚᱞᱠᱟᱼᱪᱷᱚᱞᱠᱤ ᱟᱹᱰᱤ ᱢᱚᱡᱽᱜᱮ ᱵᱩᱡᱷᱟᱹᱜᱼᱟ ᱚᱱᱟ ᱞᱮᱠᱟᱛᱮ ᱡᱚᱛᱚ ᱦᱚᱲᱠᱚ ᱠᱩᱥᱤᱭᱟᱜᱼᱟ ᱠᱚ

ᱡᱚᱛᱚ ᱠᱚᱜᱮ ᱡᱟᱦᱟᱸᱭᱜᱮ ᱫᱟᱜᱨᱮ ᱥᱮᱱᱚᱜ ᱟᱭ ᱩᱱᱤᱜᱮ ᱥᱟᱨᱯᱷᱤᱝ ᱥᱟᱱᱟᱭᱮᱭᱟ ᱢᱮᱱᱠᱷᱟᱱ ᱥᱟᱨᱯᱷᱤᱝ ᱫᱚ ᱟᱹᱰᱤ ᱵᱮᱥᱟ ᱥᱟᱨᱯᱷᱤᱝ ᱞᱮᱠᱷᱟᱱ ᱟᱹᱰᱤ ᱨᱟᱹᱥᱠᱟᱹ ᱵᱩᱡᱷᱟᱹᱜᱼᱟ ᱚᱱᱟ ᱢᱮᱱᱛᱮ ᱥᱟᱨᱯᱷᱤᱝ ᱛᱮᱫᱚ ᱵᱮᱥ ᱠᱚ ᱠᱚᱨᱟᱣᱟ ᱥᱟᱨᱯᱷᱤᱝ ᱞᱮᱠᱟᱛᱮ ᱚᱱᱟ

ᱠᱷᱮᱹᱞ ᱞᱟᱹᱜᱤᱫᱛᱮ